ᱦᱮᱞᱳ ᱦᱮᱸ ᱟᱵᱚ ᱵᱚᱸᱜᱟᱼᱵᱩᱨᱩ ᱚᱠᱟ ᱠᱚᱨᱮ ᱵᱚᱱ ᱵᱚᱸᱜᱟᱼᱵᱩᱨᱩᱭᱟ ᱦᱮᱸ ᱦᱮᱸ ᱦᱮᱸ ᱦᱮᱸ ᱦᱮᱸ ᱟᱪᱪᱷᱟ ᱡᱟᱦᱮᱨ ᱛᱷᱟᱱ ᱨᱮᱫᱚ ᱚᱠᱚᱭ ᱠᱚᱵᱚᱱ ᱵᱚᱸᱜᱟ ᱟᱠᱚᱣᱟ ᱦᱮᱸ ᱦᱮᱸ ᱟᱨ ᱢᱟᱹᱡᱷᱤ ᱛᱷᱟᱱ ᱨᱮᱫᱚ ᱟᱨ ᱚᱲᱟᱜ ᱨᱮᱫᱚ ᱦᱮᱸ ᱦᱳᱭ ᱛᱚ ᱦᱮᱸ ᱦᱮᱸ ᱦᱮᱸ ᱦᱮᱸ ᱦᱮᱸ ᱦᱮᱸ